ᱦᱮᱸ ᱤᱧᱟᱹᱜ ᱢᱤᱫᱴᱮᱱ ᱟᱹᱰᱤ ᱠᱩᱥᱤᱭᱟᱜ ᱯᱷᱳᱴᱳ ᱢᱮᱱᱟᱜ ᱛᱤᱧᱟ ᱡᱟᱦᱟᱸ ᱯᱷᱳᱴᱳ ᱫᱚ ᱤᱧ ᱟᱹᱰᱤ ᱡᱳᱨᱤᱧ ᱠᱩᱥᱤᱭᱟᱜ ᱜᱮᱭᱟ ᱪᱮᱫᱟᱜ ᱥᱮ ᱚᱱᱟ ᱫᱚ ᱟᱞᱮ ᱤᱥᱠᱩᱞ ᱠᱷᱚᱱ ᱡᱚᱠᱷᱚᱱ ᱯᱤᱠᱱᱤᱠ ᱠᱚ ᱤᱫᱤ ᱞᱮᱜ ᱞᱮᱭᱟ ᱢᱩᱨᱥᱤᱫᱟᱵᱟᱫ ᱨᱮ ᱡᱟᱦᱟᱸ ᱨᱮ ᱢᱩᱨᱥᱤᱫᱟᱵᱟᱫ ᱦᱟᱡᱟᱨ ᱫᱩᱣᱟᱨᱤ ᱡᱟᱦᱟᱸ ᱠᱚ ᱢᱮᱛᱟᱜᱼᱟ ᱚᱸᱰᱮᱞᱮ ᱪᱟᱞᱟᱣ ᱞᱮᱱᱟ ᱛᱚ ᱚᱱᱟ ᱫᱚ ᱛᱷᱚᱲᱟ ᱠᱟᱹᱴᱤᱡ ᱵᱮᱲᱟ ᱨᱮᱱᱟᱜ ᱯᱷᱳᱴᱳ ᱠᱟᱱ ᱛᱤᱧᱟᱹ ᱛᱚ ᱚᱱᱟ ᱯᱷᱳᱴᱳ ᱫᱚ ᱚᱱᱟ ᱯᱷᱳᱴᱳ ᱨᱮ ᱢᱤᱫ ᱴᱮᱱ ᱟᱞᱟᱫᱟ ᱜᱮ ᱡᱩᱫᱟᱹᱜᱮ ᱢᱤᱫᱴᱮᱱ ᱠᱟᱹᱦᱱᱤ ᱢᱮᱱᱟᱜᱼᱟ ᱟᱭᱢᱟᱱ ᱜᱟᱛᱮ ᱠᱚ ᱢᱮᱱᱟᱜ ᱠᱚᱣᱟ ᱚᱱᱟᱨᱮ ᱛᱚ ᱚᱱᱟ ᱡᱚᱠᱷᱚᱱ ᱚᱱᱟ ᱴᱟᱭᱤᱢ ᱨᱮ ᱢᱤᱫᱴᱮᱱ ᱠᱟᱹᱴᱤᱡ ᱨᱮᱱᱟᱜ ᱡᱟᱦᱟᱸ ᱫᱩᱞᱟᱹᱲ ᱢᱤᱫᱴᱮᱱ ᱜᱟᱛᱮ ᱠᱩᱲᱤ ᱥᱟᱞᱟᱜ ᱥᱮ ᱥᱮᱨ ᱢᱮᱰᱟᱢ ᱛᱟᱠᱚ ᱥᱟᱞᱟᱜ ᱡᱟᱦᱟᱸ ᱢᱤᱫᱴᱮᱱ ᱤᱱᱡᱚᱭ ᱚᱱᱟ ᱚᱠᱛᱚ ᱚᱱᱟ ᱢᱤᱫᱴᱮᱱ ᱢᱤᱫᱴᱮᱱ ᱚᱠᱛᱚ ᱚᱱᱟ ᱱᱤᱛ ᱦᱚᱸ ᱫᱤᱥᱟᱹ ᱢᱮᱱᱟᱜ ᱛᱤᱧᱟ ᱛᱚ ᱚᱱᱟ ᱠᱟᱹᱴᱤᱡ ᱵᱮᱞᱟ ᱨᱮᱱᱟᱜ ᱯᱷᱳᱴᱳ ᱨᱮ ᱢᱤᱫᱴᱮᱱ ᱢᱟᱭᱟ ᱩᱱᱠᱩ ᱴᱷᱮᱱ ᱠᱷᱚᱱ ᱡᱟᱦᱟᱸ ᱫᱩᱞᱟᱹᱲ ᱚᱱᱟ ᱫᱚ ᱛᱤᱥ ᱜᱮ ᱵᱟᱝ ᱪᱟᱵᱟᱣ ᱠᱟᱱ ᱛᱤᱧᱟᱹ ᱛᱚ ᱚᱱᱟ ᱯᱷᱳᱴᱳ ᱫᱚ ᱤᱧ ᱱᱤᱛᱚᱝ ᱦᱚᱸ ᱢᱚᱡᱽ ᱛᱮᱜᱮ ᱡᱚᱛᱚᱱ ᱠᱟᱛᱮᱜ ᱤᱧ ᱫᱚᱦᱚ ᱠᱟᱫᱟ ᱚᱱᱟ ᱯᱷᱳᱴᱳ ᱨᱮ ᱢᱮᱱᱟᱜᱼᱟ ᱦᱟᱡᱟᱨ ᱫᱩᱣᱟᱨᱤ ᱥᱟᱢᱟᱝ ᱨᱮ ᱢᱮᱱᱟᱜᱼᱟ ᱚᱱᱟ ᱥᱩᱨ ᱨᱮ ᱜᱟᱨᱰᱮᱱ ᱢᱮᱱᱟᱜᱼᱟ ᱢᱚᱡᱽ ᱢᱚᱡᱽ ᱵᱟᱦᱟ ᱫᱟᱨᱮ ᱢᱮᱱᱟᱜᱼᱟ ᱤᱧ ᱨᱮᱱ ᱜᱟᱛᱮ ᱠᱩᱲᱤ ᱢᱮᱱᱟᱜ ᱠᱚᱣᱟ ᱤᱧ ᱨᱮᱱ ᱠᱞᱟᱥ ᱨᱮᱱ ᱡᱟᱦᱟᱸᱭ ᱠᱚᱲᱟᱼᱠᱩᱲᱤ ᱡᱟᱦᱟᱸ ᱛᱤᱱᱟᱹᱜ ᱠᱚ ᱯᱟᱲᱦᱟᱜ ᱠᱟᱱ ᱛᱟᱦᱮᱱᱟ ᱤᱧ ᱥᱟᱛᱮᱜ ᱠᱟᱹᱴᱤᱡ ᱵᱮᱞᱟ ᱨᱮᱱ ᱡᱚᱛᱚ ᱜᱟᱛᱮ ᱜᱮ ᱢᱮᱱᱟᱜ ᱠᱚᱛᱤᱧᱟᱹ ᱥᱟᱶᱛᱮ ᱟᱞᱮ ᱨᱮᱱ ᱜᱚᱢᱠᱮ ᱛᱟᱠᱚ ᱡᱚᱛᱚ ᱦᱚᱲ ᱜᱮ ᱢᱮᱱᱟᱜ ᱠᱚᱣᱟ ᱤᱧ ᱨᱮᱱ ᱫᱤᱫᱤ ᱛᱟᱠᱚ ᱥᱮ ᱫᱟᱫᱟ ᱛᱟᱠᱚ ᱡᱚᱛᱚ ᱦᱚᱲ ᱜᱮ ᱢᱮᱱᱟᱜ ᱠᱚᱣᱟ ᱚᱱᱟ ᱞᱟᱹᱜᱤᱫ ᱚᱱᱟ ᱯᱷᱳᱴᱳ ᱫᱚ ᱤᱧ ᱫᱚ ᱟᱹᱰᱤ ᱡᱟᱹᱥᱛᱤ ᱜᱤᱧ ᱠᱩᱥᱤᱭᱟᱜᱼᱟ